ᱦᱮᱞᱳ ᱟᱢ ᱠᱤ ᱰᱟᱭᱵᱷᱟᱨ ᱵᱟᱹᱵᱩᱢ ᱞᱟᱹᱭ ᱮᱫᱟ ᱚᱸᱻ ᱜᱟᱯᱟ ᱠᱤ ᱟᱢᱟᱜ ᱜᱟᱹᱰᱤ ᱯᱷᱟᱠᱟ ᱜᱮᱛᱟᱢᱟ ᱚᱸᱻ ᱢᱮᱱᱮᱫ ᱛᱟᱦᱮᱱᱤᱧ ᱜᱟᱯᱟ ᱵᱷᱳᱨ ᱛᱤᱱᱴᱟ ᱥᱚᱢᱚᱭ ᱢᱟᱠᱚᱨ ᱴᱮᱥᱚᱱ ᱨᱮ ᱴᱨᱮᱱᱤᱧ ᱥᱟᱯᱟ ᱛᱚ ᱟᱢᱟᱜ ᱜᱟᱹᱰᱤ ᱤᱧᱟᱹᱜ ᱚᱲᱟᱜ ᱨᱮ ᱫᱩᱴᱟ ᱴᱟᱭᱤᱢ ᱟ ᱜᱩᱭ ᱢᱮ